ᱵᱟᱸᱠᱩᱲᱟ ᱦᱚᱱᱚᱛ ᱨᱮ ᱥᱟᱶᱟᱨ ᱥᱮᱵᱟ ᱵᱮᱵᱚᱥᱛᱷᱟ ᱫᱚ ᱟᱹᱰᱤ ᱱᱟᱯᱟᱭ ᱟᱹᱰᱤ ᱢᱚᱡᱽ ᱢᱮᱱᱟᱜ ᱟᱠᱟᱫᱟ ᱚᱱᱟ ᱥᱟᱶ ᱥᱟᱶ ᱛᱮ ᱟᱹᱰᱤ ᱞᱮᱠᱟᱱ ᱟᱡᱟᱨ ᱵᱮᱢᱟᱨ ᱨᱮ ᱯᱟᱲᱟᱣ ᱟᱠᱟᱱ ᱦᱚᱲ ᱠᱚ ᱟᱹᱰᱤ ᱱᱟᱯᱟᱭ ᱥᱟᱹᱦᱤᱡ ᱪᱤᱠᱤᱛᱥᱟ ᱠᱚ ᱮᱢᱟ ᱠᱚᱣᱟ ᱟᱨ ᱱᱚᱸᱰᱮ ᱫᱚ ᱦᱤᱡᱩᱜ ᱥᱮᱱᱚᱜ ᱥᱟᱶᱛᱮ ᱛᱟᱦᱮᱸ ᱠᱟᱛᱮᱜ ᱦᱚᱲ ᱦᱚᱸ ᱠᱚ ᱪᱤᱠᱤᱛᱥᱟ ᱠᱚᱣᱟ

ᱡᱟᱦᱟᱸᱭ ᱫᱚ ᱟᱹᱰᱤ ᱟᱸᱴ ᱟᱡᱟᱨ ᱨᱮ ᱯᱟᱲᱟᱣ ᱟᱠᱟᱱᱟ ᱩᱱᱤ ᱢᱟᱱᱣᱟ ᱫᱚ ᱱᱟᱣᱟ ᱡᱤᱣᱤ ᱮᱢᱟᱫᱮ ᱞᱮᱠᱟᱠᱚ ᱪᱤᱠᱤᱛᱥᱟᱭᱮᱭᱟ

ᱱᱚᱣᱟ ᱥᱟᱶᱟᱨ ᱥᱮᱣᱟ ᱨᱮᱱ ᱱᱟᱨᱥ ᱵᱤᱱ ᱦᱤᱨᱠᱷᱟᱹ ᱟᱛᱮᱜ ᱟᱡᱟᱨ ᱨᱮ ᱯᱟᱲᱟᱣ ᱟᱠᱟᱱ ᱢᱟᱱᱣᱟ ᱠᱚᱠᱚ ᱫᱮᱣᱟ ᱥᱮᱣᱟ ᱠᱚᱣᱟ ᱱᱚᱝᱠᱟ ᱠᱟᱛᱮᱜ ᱱᱩᱠᱩ ᱛᱷᱟᱹᱱᱤᱛ ᱜᱟᱛᱟᱠ ᱠᱚᱣᱟᱜ ᱞᱟᱹᱠᱛᱤ ᱯᱩᱨᱩᱱᱟ